ᱟᱞᱮ ᱯᱩᱨᱩᱞᱤᱭᱟᱹ ᱡᱮᱞᱟᱨᱮ ᱱᱚᱣᱟ ᱵᱚᱨᱥᱟᱨᱮ ᱟᱞᱮ ᱦᱳᱲᱳ ᱦᱳᱲᱳᱞᱮ ᱪᱟᱥᱼᱟ ᱡᱚᱱᱰᱨᱟᱞᱮ ᱪᱟᱥᱼᱟ ᱟᱨ ᱩᱱ ᱥᱚᱢᱚᱭ ᱵᱤᱞᱟᱹᱛᱤ ᱠᱚᱢ ᱧᱚᱜ ᱞᱮ ᱪᱟᱥᱼᱟ ᱟᱨ ᱵᱟᱹᱲᱛᱤ ᱫᱚ ᱚᱱᱠᱟᱱᱟᱜ ᱪᱟᱥ ᱞᱮᱠᱟᱱᱟᱜ ᱤᱭᱟᱹ ᱦᱚᱸ ᱵᱟᱹᱱᱩᱜᱼᱟ ᱚᱱᱟ ᱞᱮᱠᱟᱛᱮ ᱚᱱᱟᱫᱚ ᱵᱟᱹᱲᱛᱤ ᱵᱟᱞᱮ ᱪᱟᱥᱼᱟ ᱛᱚ ᱱᱚᱣᱟ ᱦᱳᱲᱳ ᱡᱚᱱᱰᱨᱟ ᱱᱚᱣᱟ ᱠᱚᱜᱮ ᱵᱮᱥᱤ ᱟᱞᱮ ᱡᱟᱹᱥᱛᱤ ᱞᱮ ᱪᱟᱥᱼᱟ ᱵᱤᱞᱟᱹᱛᱤ ᱠᱚᱫᱚ ᱟᱞᱮ ᱱᱚᱣᱟ ᱡᱚᱱᱰᱨᱟ ᱠᱚ ᱡᱚᱠᱷᱚᱱ ᱦᱟᱸᱜ ᱞᱮ ᱯᱮᱴᱮᱡ ᱟᱫᱮᱨ ᱠᱮᱫᱟ ᱡᱚᱢ ᱞᱟᱹᱜᱤᱫ ᱚᱱᱟ ᱡᱚᱦᱚᱜ ᱟᱞᱮ ᱠᱷᱟᱹᱞᱤ ᱵᱟᱲᱜᱮ ᱨᱮ ᱡᱟᱦᱟᱸ ᱫᱚ ᱞᱮ ᱨᱚᱦᱚᱭᱟ ᱵᱤᱞᱟᱹᱛᱤ ᱵᱮᱸᱜᱟᱲ